ᱟᱵᱚᱣᱟᱜ ᱜᱟᱹᱰᱤ ᱫᱚ ᱥᱟᱜᱟᱲ ᱜᱟᱹᱰᱤ ᱰᱩᱞᱩᱝ ᱜᱟᱹᱰᱤ ᱡᱟᱦᱟᱸ ᱥᱟᱭᱠᱮᱞ ᱵᱚᱱ ᱢᱮᱛᱟᱜ ᱠᱟᱱᱟ ᱢᱚᱴᱚᱨ ᱥᱟᱭᱠᱮᱞ ᱢᱮᱛᱟᱜ ᱠᱟᱱᱟ ᱯᱷᱚᱴᱯᱷᱩᱴᱤ ᱡᱟᱦᱟᱸ ᱟᱨ ᱠᱟᱨ ᱜᱟᱹᱰᱤ ᱵᱟᱥ ᱠᱚ ᱴᱨᱮᱱ ᱠᱚ ᱱᱚᱣᱟ ᱠᱚᱢᱟ ᱜᱟᱹᱰᱤ ᱠᱟᱱ ᱜᱮᱭᱟ